ᱜᱤᱫᱽᱨᱟᱹ ᱵᱮᱲᱟ ᱨᱮ ᱯᱟᱭᱨᱟ ᱮᱱᱮᱡ ᱫᱚ ᱜᱟᱹᱰᱭᱟᱹ ᱨᱮ ᱥᱮ ᱯᱷᱩᱠᱷᱨᱤ ᱨᱮ ᱥᱮ ᱠᱮᱱᱮᱞ ᱠᱚᱨᱮ ᱜᱤᱫᱽᱨᱟᱹ ᱵᱮᱲᱟᱨᱮ ᱟᱹᱰᱤ ᱢᱚᱡᱽ ᱜᱮ ᱜᱤᱫᱽᱨᱟᱹ ᱵᱤᱲᱟ ᱨᱮᱫᱚ ᱯᱟᱭᱨᱟ ᱮᱱᱮᱡ ᱫᱚ ᱠᱟᱡᱟᱠ ᱜᱤᱧ ᱜᱟᱛᱤ ᱟᱠᱟᱱᱟ ᱨᱟᱹᱥᱠᱟᱹᱧ ᱵᱩᱡ ᱟᱠᱟᱫᱼᱟ ᱟᱨ ᱟᱹᱰᱤ ᱨᱟᱹᱥᱠᱟᱹ ᱟᱨ ᱯᱟᱭᱨᱟᱜ ᱯᱟᱭᱨᱟᱜ ᱛᱮ ᱮᱛᱚ ᱜᱮ ᱨᱟᱹᱥᱠᱟᱹ ᱵᱩᱡᱷᱟᱹᱜ ᱟᱢᱟ ᱮᱠᱫᱚᱢ ᱢᱚᱱᱮ ᱦᱩᱭᱩᱜᱼᱟ ᱜᱟᱹᱰᱭᱟᱹ ᱫᱟᱜ ᱠᱷᱚᱱ ᱥᱮ ᱠᱮᱱᱮᱞ ᱫᱟᱜ ᱠᱷᱚᱱ ᱫᱚ ᱵᱟᱝ ᱤᱧ ᱨᱟᱠᱟᱵᱽᱼᱟ ᱦᱚᱜᱚᱝᱠᱟᱱ ᱨᱟᱹᱥᱠᱟᱹ ᱯᱟᱭᱨᱟ ᱛᱮ ᱢᱮᱱᱟᱜᱼᱟ ᱮᱱᱠᱷᱟᱱ ᱚᱱᱟ ᱨᱟᱹᱥᱠᱟᱹ ᱮᱛᱚ ᱪᱮᱨᱦᱟ ᱮᱴᱟᱜ ᱮᱴᱟᱜ ᱜᱟᱹᱰᱭᱟᱹ ᱠᱮᱱᱮᱞ ᱨᱮᱫᱚ ᱚᱱᱠᱟ ᱜᱮ ᱦᱮᱱᱟᱜᱼᱟ ᱢᱟᱱᱮ ᱜᱟᱹᱰᱭᱟᱹ ᱫᱟᱜ ᱢᱮᱱᱮ ᱜᱮ ᱯᱟᱭᱨᱟ ᱨᱮ ᱨᱟᱹᱥᱠᱟᱹ ᱟᱨ ᱢᱚᱡᱟ ᱟᱨ ᱢᱮᱱᱠᱷᱟᱱ ᱤᱧ ᱫᱚ ᱠᱳᱱᱳ ᱠᱚᱢ ᱯᱤᱴᱤᱱᱥ ᱠᱳᱢᱯᱤᱴᱤᱥᱮᱱ ᱥᱮ ᱠᱳᱱᱳ ᱜᱟᱹᱛᱤᱜ ᱠᱚᱨᱮ ᱥᱮ ᱠᱷᱮᱞᱟ ᱨᱮᱫᱚ ᱱᱤᱭᱟᱹ ᱯᱟᱭᱨᱟ ᱫᱟᱨᱟᱭ ᱛᱮᱫᱚ ᱠᱷᱮᱞ ᱫᱚ ᱦᱟᱸᱜ ᱵᱟᱹᱧ ᱠᱷᱮᱹᱞ ᱟᱠᱟᱫᱼᱟ ᱠᱷᱟᱹᱞᱤ ᱥᱩᱢᱩᱝ ᱨᱟᱹᱥᱠᱟᱹ ᱞᱟᱹᱜᱤᱫ ᱜᱤᱫᱽᱨᱟᱹ ᱵᱮᱲᱟᱨᱮ ᱱᱮᱜᱼᱮ ᱱᱤᱭᱟᱹ ᱞᱟᱹᱜᱤᱫ ᱜᱮᱧ ᱯᱟᱨᱭᱟ ᱫᱩᱧ ᱯᱟᱭᱨᱟ ᱞᱮᱱᱟ